ᱤᱧ ᱡᱤᱞ ᱡᱚᱢ ᱢᱟ ᱟᱹᱰᱤ ᱟᱸᱴᱤᱧ ᱠᱩᱥᱤᱜ ᱟᱫᱚ ᱡᱤᱞ ᱤᱥᱤᱱ ᱢᱟ ᱵᱟᱹᱧ ᱵᱟᱲᱟᱭᱟ ᱟᱫᱚ ᱢᱤᱫ ᱫᱤᱱ ᱤᱭᱩᱴᱩᱵᱽ ᱨᱤᱧ ᱧᱮᱞ ᱠᱮᱫᱟ ᱟᱹᱰᱤ ᱢᱚᱡᱽ ᱡᱤᱞ ᱠᱚ ᱤᱥᱤᱱᱮᱫ ᱛᱟᱦᱮᱱᱟ ᱟᱫᱚ ᱚᱱᱟ ᱧᱮᱞ ᱠᱟᱛᱮᱫ ᱜᱮ ᱤᱧᱦᱚᱸ ᱤᱥᱤᱱ ᱞᱟᱹᱜᱤᱫ ᱤᱧ ᱪᱮᱥᱴᱟ ᱠᱮᱫᱟ ᱟᱫᱚ ᱚᱱᱟ ᱧᱮᱞ ᱠᱟᱛᱮᱫ ᱜᱮ ᱡᱤᱞ ᱤᱧ ᱤᱥᱤᱱ ᱠᱮᱫᱟ ᱟᱨᱤᱧ ᱡᱚᱢ ᱞᱮᱜᱟ ᱠᱮᱫᱟ ᱟᱫᱚ ᱟᱹᱰᱤ ᱴᱮᱥᱴ ᱟᱹᱰᱤ ᱥᱤᱵᱤᱞᱤᱧ ᱵᱩᱡᱷᱟᱹᱣ ᱠᱮᱫᱟ ᱟᱫᱚ ᱚᱱᱟ ᱧᱮᱞ ᱠᱟᱛᱮᱫ ᱜᱮ ᱡᱤᱞ ᱤᱥᱤᱱᱤᱧ ᱪᱮᱫ ᱠᱮᱫᱟ ᱟᱨᱤᱧ ᱡᱚᱢᱫᱟ ᱡᱚᱢᱫᱟ ᱱᱮᱛᱟᱨ ᱫᱚ ᱥᱮ ᱟᱨ ᱛᱟᱭᱱᱚᱢ ᱛᱮᱦᱚᱸ ᱚᱱᱟ ᱧᱮᱞ ᱠᱟᱛᱮᱫ ᱛᱚᱵᱮ ᱚᱱᱟ ᱧᱮᱞ ᱠᱟᱛᱮᱫ ᱢᱟᱹᱧ ᱪᱮᱫ ᱠᱮᱫ ᱱᱤᱛᱚᱜ ᱤᱧ ᱚᱱᱟᱧ ᱮᱴᱟᱜ ᱦᱚᱲ ᱦᱚᱸ ᱤᱥᱤᱱ ᱠᱟᱛᱮᱫ ᱤᱧ ᱡᱚᱢ ᱦᱚᱪᱚ ᱫᱟᱲᱮᱭᱟ ᱠᱚᱣᱟ ᱟᱨ ᱱᱤᱛᱚᱜ ᱚᱱᱟᱛᱮ ᱟᱹᱰᱤ ᱨᱟᱹᱥᱠᱟᱹᱧ ᱟᱹᱭᱠᱟᱹᱣᱫᱟ ᱡᱤᱞ ᱤᱥᱤᱱᱤᱧ ᱪᱮᱫ ᱠᱮᱫᱟ ᱟᱨᱦᱚᱸ ᱮᱴᱟᱜ ᱦᱚᱲ ᱦᱚᱸᱧ ᱡᱚᱢ ᱦᱚᱪᱚ ᱫᱟᱲᱮᱭ ᱠᱚᱣᱟ ᱟᱨ ᱤᱧᱦᱚᱸᱧ ᱡᱚᱢᱟ ᱟᱹᱰᱤ ᱨᱟᱹᱥᱠᱟᱹᱧ ᱵᱩᱡᱷᱟᱣᱮᱫᱚ